ᱟᱵᱟᱣᱟᱜ ᱢᱟᱱᱟᱣ ᱞᱟᱠᱪᱟᱨᱟᱱ ᱯᱚᱨᱚᱵᱽ ᱠᱚ ᱫᱚ ᱦᱩᱭᱩᱜ ᱠᱟᱱᱟ ᱵᱟᱦᱟ ᱥᱚᱨᱦᱟᱭ ᱢᱟᱜ ᱢᱚᱬᱮ ᱫᱟᱥᱟᱸᱭ ᱥᱟᱠᱨᱟᱛ ᱛᱚᱵᱮ ᱥᱟᱠᱨᱟᱛ ᱦᱤᱞᱚᱜ ᱫᱚ ᱤᱧ ᱫᱚ ᱟᱹᱰᱤ ᱨᱟᱹᱥᱠᱟᱹᱧ ᱵᱩᱡᱟ ᱛᱟᱨ ᱠᱟᱨᱚᱱ ᱩᱱ ᱦᱤᱞᱚᱜ ᱫᱚ ᱥᱮᱛᱟᱜ ᱠᱷᱚᱱᱟᱜ ᱜᱮ ᱠᱩᱢᱵᱟᱹ ᱠᱚ ᱡᱩᱛ ᱦᱩᱭᱩᱜᱼᱟ ᱛᱟᱨᱯᱚᱨᱮ ᱛᱟᱨᱟᱥᱤᱧ ᱵᱮᱲᱟ ᱯᱤᱴᱷᱟᱹ ᱠᱚ ᱡᱚᱢ ᱦᱩᱭᱩᱜᱼᱟ ᱟᱨ ᱡᱚᱢ ᱠᱟᱛᱮᱜ ᱡᱟᱹᱯᱤᱡ ᱦᱩᱭᱩᱜᱼᱟ ᱟᱨ ᱫᱚᱥᱟᱨ ᱦᱤᱞᱚᱜ ᱥᱮᱛᱟᱜ ᱵᱮᱲᱟ ᱠᱩᱢᱵᱟᱹ ᱫᱷᱚᱨᱟᱣ ᱦᱩᱭᱩᱜᱼᱟ ᱚᱱᱟᱛᱮ ᱩᱱ ᱦᱤᱞᱚᱜ ᱫᱚ ᱟᱹᱰᱤ ᱡᱚᱦᱚᱲ ᱥᱮ ᱨᱟᱹᱥᱠᱟᱹ ᱨᱤᱧ ᱛᱟᱦᱮᱱᱟ